ᱦᱮᱸ ᱤᱧ ᱯᱚᱨᱚᱵᱽ ᱟᱨ ᱫᱷᱚᱨᱚᱢ ᱟᱠᱷᱟᱲᱟ ᱞᱟᱹᱜᱤᱫ ᱫᱚ ᱛᱷᱚᱲᱟ ᱵᱚᱸᱜᱟ ᱠᱚᱣᱟᱜ ᱢᱩᱴᱷᱟᱹ ᱤᱧ ᱵᱮᱱᱟᱣ ᱟᱠᱟᱫᱟ ᱚᱱᱟ ᱠᱚᱫᱚ ᱦᱳᱭᱳᱜ ᱠᱟᱱᱟ ᱫᱷᱮᱹᱨ ᱠᱟᱭᱛᱮ ᱦᱚᱲ ᱦᱚᱯᱚᱱ ᱠᱚᱣᱟᱜ ᱞᱟᱹᱜᱤᱫ ᱥᱚᱦᱨᱟᱭ ᱵᱟᱦᱟ ᱯᱚᱨᱚᱵᱽ ᱟᱨ ᱫᱟᱸᱥᱟᱭ ᱵᱟᱠᱷᱟᱨᱟ ᱛᱮ

ᱵᱚᱸᱜᱟ ᱠᱚᱣᱟᱜ ᱢᱩᱴᱷᱟᱹᱱᱤᱧ ᱵᱮᱱᱟᱣ ᱟᱠᱟᱫᱟ ᱚᱱᱟ ᱠᱚᱫᱚ ᱢᱮᱱ ᱜᱟᱱᱚᱜᱼᱟ ᱦᱟᱥᱟ ᱛᱮᱜᱮᱧ ᱵᱮᱱᱟᱣ ᱟᱠᱟᱫᱟ ᱟᱨ ᱚᱱᱟ ᱢᱩᱴᱷᱟᱹᱱ ᱫᱚ ᱵᱮᱱᱟᱣ ᱦᱳᱭ ᱟᱠᱟᱱᱟ ᱟᱹᱛᱩ ᱨᱮᱱ ᱚᱨᱛᱷᱟᱛ ᱵᱤᱥᱱᱩᱵᱟᱴᱤ ᱦᱚᱲ ᱟᱹᱛᱳᱨᱮ ᱚᱲᱟᱜ ᱨᱮᱱᱟᱜ ᱵᱷᱤᱛ ᱨᱮ ᱵᱟ ᱫᱮᱭᱟᱞ ᱨᱮ ᱚᱱᱟ ᱵᱮᱱᱟᱣ ᱦᱳᱭ ᱟᱠᱟᱱᱟ ᱫᱷᱮᱨ ᱠᱟᱭᱛᱤᱧ ᱞᱟᱹᱭ ᱫᱟᱲᱮᱭᱟᱜᱼᱟ ᱥᱚᱦᱨᱟᱭ ᱨᱮᱱᱟᱜ ᱥᱚᱦᱚᱨᱟᱭ ᱯᱚᱨᱚᱵᱽ ᱨᱮᱱᱟᱜ ᱡᱟᱦᱟᱸ ᱮᱛᱚᱦᱚᱵ ᱨᱮ ᱢᱟᱴᱷ ᱨᱮᱠᱚ ᱵᱚᱸᱜᱟᱭᱟ ᱢᱟᱴᱷ ᱨᱮ ᱵᱚᱸᱜᱟ ᱵᱟᱲᱟ ᱠᱟᱛᱮ ᱚᱰᱮ ᱜᱤᱫᱽᱨᱟᱹ ᱠᱚ ᱦᱚᱲ ᱠᱚ ᱥᱟᱱᱟᱢ ᱚᱱᱟ ᱡᱚᱢᱟᱜ ᱵᱚᱸᱜᱟ ᱵᱩᱨᱩᱣᱟᱜ ᱚᱱᱟ ᱡᱚᱢ ᱵᱟᱠᱷᱨᱟ ᱛᱮ ᱡᱟᱦᱟᱸ ᱠᱚ ᱤᱥᱤᱱᱟ ᱚᱱᱟ ᱤᱥᱤᱱ ᱡᱚᱢ ᱵᱟᱲᱟ ᱠᱟᱛᱮ ᱡᱮᱠᱷᱚᱱ ᱟᱹᱛᱳ ᱛᱮᱠᱚ ᱨᱩᱣᱟᱹᱲᱟ ᱨᱩᱣᱟᱹᱲ ᱠᱟᱛᱮ ᱚᱲᱟᱜ ᱚᱲᱟᱜ ᱠᱚ ᱵᱚᱞᱚᱜᱼᱟ ᱟᱨ ᱠᱚ ᱥᱮᱹᱨᱮᱹᱧᱟ ᱦᱟᱸᱹᱰᱤ ᱠᱚ ᱠᱚ ᱧᱩᱭᱟ ᱪᱮᱫ ᱞᱮᱠᱟᱱᱟᱜ ᱚᱱᱟ ᱵᱚᱸᱜᱟ ᱠᱚᱣᱟᱜ ᱢᱩᱴᱷᱟᱱ ᱟᱨ ᱪᱮᱫ ᱞᱮᱠᱟ ᱚᱱᱟ ᱫᱷᱚᱨᱚᱢ ᱠᱚ ᱯᱟᱞᱟᱣ ᱞᱮᱫᱟ ᱚᱱᱟ ᱨᱮᱱᱟᱜ ᱜᱮ ᱢᱤᱫ ᱴᱮᱱ ᱢᱩᱴᱷᱟᱹᱱ ᱢᱤᱫ ᱴᱮᱱ ᱠᱟᱸᱛ ᱨᱮ ᱵᱟ ᱵᱷᱤᱛ ᱨᱮ ᱵᱮᱱᱟᱣ ᱦᱳᱭ ᱟᱠᱟᱱᱟ ᱛᱟᱪᱷᱟᱲᱟᱣ ᱵᱟᱦᱟ ᱯᱚᱨᱚᱵᱽ ᱨᱮᱱᱟᱜ ᱦᱚᱸ ᱢᱩᱴᱷᱟᱹᱱ ᱚᱱᱟ ᱠᱟᱸᱛ ᱫᱮᱭᱟᱞ ᱨᱮᱜᱮ ᱵᱮᱱᱟᱣ ᱦᱳᱭ ᱟᱠᱟᱱᱟ ᱟᱨ ᱚᱱᱟ ᱥᱟᱶ ᱥᱟᱶᱛᱮ ᱫᱟᱥᱟᱭ ᱯᱚᱨᱚᱵᱽ ᱨᱮᱱᱟᱜ ᱢᱤᱫ ᱴᱮᱱ ᱟᱠᱷᱟᱲᱟ ᱵᱮᱱᱟᱣ ᱦᱳᱭ ᱟᱠᱟᱱᱟ ᱠᱟᱸᱛ ᱨᱮᱜᱮ ᱟᱨ ᱟᱨᱚ ᱫᱤᱠᱩ ᱦᱚᱯᱚᱱ ᱠᱚᱣᱟᱜ ᱞᱟᱹᱜᱤᱫ ᱵᱮᱱᱟᱣ ᱦᱳᱭ ᱟᱠᱟᱱᱟ ᱥᱤᱵᱽ ᱟᱠᱷᱟᱲᱟ ᱨᱮ ᱠᱚᱴᱟ ᱥᱩᱨ ᱢᱤᱫ ᱴᱮᱱ ᱥᱚᱦᱚᱨ ᱢᱮᱱᱟᱜᱼᱟ ᱟᱞᱮ ᱴᱚᱞᱟ ᱠᱷᱚᱱ ᱯᱨᱟᱭ ᱪᱚᱞᱞᱤᱥ ᱯᱚᱭᱛᱟᱞᱞᱤᱥ ᱠᱤᱞᱳᱢᱤᱴᱟᱨ ᱥᱟᱹᱜᱤᱧ ᱨᱮ ᱚᱸᱰᱮ ᱢᱤᱫ ᱴᱮᱱ ᱥᱤᱵᱽ ᱵᱚᱸᱜᱟᱣᱟᱜ ᱟᱠᱷᱟᱲᱟ ᱢᱮᱱᱟᱜᱼᱟ ᱚᱱᱟ ᱟᱠᱷᱟᱲᱟ ᱠᱷᱟᱹᱛᱤᱨ ᱛᱮ ᱚᱰᱮ ᱢᱤᱫ ᱴᱮᱱ ᱜᱮᱹᱴ ᱠᱚ ᱵᱮᱱᱟᱣ ᱟᱠᱟᱫᱟ ᱚᱱᱟ ᱜᱮᱹᱴ ᱨᱮ ᱫᱮᱹᱠᱳ ᱦᱚᱯᱚᱱᱟᱜ ᱵᱚᱸᱜᱟ ᱵᱮᱱᱟᱣ ᱦᱳᱭ ᱟᱠᱟᱱᱟ ᱚᱱᱟ ᱫᱚ ᱴᱮᱨᱟ ᱠᱳᱴᱟ ᱛᱮ ᱦᱳᱭ ᱟᱠᱟᱱᱟ ᱴᱮᱨᱟ ᱠᱳᱴᱟ ᱡᱟᱦᱟᱸ ᱠᱚ ᱢᱮᱛᱟᱜᱼᱟ ᱚᱱᱟ ᱫᱚ ᱦᱳᱭᱳᱜ ᱠᱟᱱᱟ ᱟᱨᱟᱜ ᱦᱟᱥᱟ ᱨᱟᱯᱟᱜ ᱠᱟᱛᱮ ᱡᱟᱦᱟᱸ ᱦᱳᱭᱳᱜᱼᱟ ᱚᱱᱟᱜᱮ ᱫᱚ ᱴᱮᱨᱟ ᱠᱳᱴᱟ ᱠᱚ ᱢᱮᱛᱟᱜᱼᱟ ᱚᱱᱟ ᱴᱮᱨᱟ ᱠᱚᱴᱟ ᱵᱮᱱᱟᱣ ᱠᱟᱛᱮ ᱚᱸᱰᱮ ᱢᱤᱫ ᱴᱮᱱ ᱟᱹᱰᱤ ᱢᱟᱨᱟᱝ ᱜᱮᱹᱴ ᱵᱮᱱᱟᱣ ᱦᱳᱭ ᱟᱠᱟᱱᱟ ᱚᱱᱟᱨᱮ ᱚᱰᱮ ᱥᱟᱱᱟᱢ ᱢᱩᱴᱷᱟᱹᱱ ᱠᱩ ᱧᱮᱞ ᱧᱟᱢᱚᱜᱼᱟ ᱡᱟᱦᱟᱸᱭ ᱠᱚ ᱪᱟᱞᱟᱜᱼᱟ ᱠᱚᱴᱟ ᱥᱳᱨ ᱵᱟᱥ ᱥᱴᱮᱱᱰ ᱨᱮᱜᱮ ᱚᱱᱟ ᱫᱚ ᱢᱮᱱᱟᱜᱼᱟ